ᱦᱮᱸ ᱦᱮᱞᱳ ᱦᱮᱞᱳ ᱦᱮᱸ ᱟᱹᱞᱤᱧᱜᱮ ᱢᱤᱫᱴᱤᱱ ᱠᱟᱥᱴᱚᱢᱟᱨᱞᱤᱧ ᱞᱟᱹᱭᱮᱫᱼᱟ ᱟᱵᱤᱱᱟᱜ ᱤᱭᱟᱹ ᱡᱤᱞ ᱫᱳᱠᱟᱱ ᱢᱮᱱᱟᱜᱼᱟ ᱥᱮ ᱚᱼᱦᱚ ᱮᱱᱠᱷᱟᱱ ᱟᱵᱤᱱᱫᱚ ᱪᱮᱫ ᱡᱤᱞᱠᱚᱵᱤᱱ ᱟᱹᱠᱷᱨᱤᱧᱟ ᱟᱪᱪᱷᱟ ᱡᱚᱛᱚ ᱡᱤᱞᱜᱮᱵᱤᱱ ᱟᱹᱠᱷᱨᱤᱧᱟ ᱟᱪᱪᱷᱟ ᱚᱼᱦᱚ ᱟᱨ ᱫᱮᱥᱤᱠᱚᱫᱚ ᱧᱟᱢᱚᱜᱼᱟ ᱥᱮ ᱵᱟᱝ ᱫᱮᱥᱤ ᱥᱤᱢᱠᱚ ᱟᱪᱪᱷᱟ ᱫᱮᱥᱤᱫᱚ ᱚᱼᱦᱚ ᱟᱨ ᱠᱟᱹᱥᱤ ᱡᱤᱞ ᱥᱟᱲᱮ ᱪᱷᱚᱥᱚ ᱟᱪᱪᱷᱟ ᱟᱨ ᱵᱷᱮᱰᱟ ᱠᱟᱹᱥᱤ ᱠᱚᱫᱚ ᱪᱮᱫᱞᱮᱠᱟ ᱟᱪᱪᱷᱟ ᱟᱪᱪᱷᱟ ᱚᱼᱦᱚ ᱟᱨ ᱥᱩᱠᱨᱤ ᱡᱤᱞᱫᱚ ᱪᱮᱫᱞᱮᱠᱟᱵᱤᱱ ᱫᱟᱢ ᱟᱠᱟᱫᱟ ᱟᱪᱪᱷᱟ ᱚᱼᱦᱚ ᱟᱨ ᱴᱟᱭᱢᱤᱝᱫᱚ ᱛᱤᱱᱟᱹᱜ ᱵᱟᱡᱮ ᱠᱷᱚᱱ ᱛᱤᱱᱟᱹᱜ ᱵᱟᱡᱮᱵᱤᱱ ᱫᱳᱠᱟᱱᱵᱤᱱ ᱠᱷᱩᱞᱟᱹᱣᱟ ᱚᱼᱦᱚ ᱟᱨ ᱟᱹᱭᱩᱵᱫᱚ ᱟᱪᱪᱷᱟ ᱟᱪᱪᱷᱟ ᱦᱳᱭ ᱦᱳᱭ ᱦᱳᱭ

ᱟᱫᱚ ᱦᱳᱭ ᱟᱨ ᱥᱚᱯᱛᱟ ᱨᱮᱫᱚ ᱢᱮᱱᱮᱫᱼᱟᱞᱤᱧ ᱥᱚᱯᱛᱟᱨᱮᱫᱚ ᱪᱷᱩᱴᱤᱠᱚ ᱛᱟᱦᱮᱱᱟ ᱥᱮ ᱤᱭᱟᱹ ᱰᱮᱞᱤᱜᱮ ᱰᱮᱞᱤᱜᱮ ᱦᱳᱭ ᱥᱮ ᱢᱟᱱᱮ ᱥᱟᱱᱰᱮᱠᱚ ᱨᱚᱵᱤᱵᱟᱨᱠᱚ ᱥᱮᱫ ᱫᱚ ᱚᱱᱠᱟ ᱡᱟᱦᱟᱸᱛᱤᱥ ᱪᱷᱩᱴᱤ ᱠᱚᱫᱚ ᱵᱟᱝᱜᱮ ᱟᱪᱪᱷᱟ ᱟᱪᱪᱷᱟ ᱦᱳᱭ ᱦᱳᱭ ᱚᱼᱦᱚ ᱚᱻ ᱮᱱᱠᱷᱟᱱ ᱟᱵᱤᱱᱟᱜ ᱫᱩᱲᱩᱵᱫᱚ ᱫᱤᱱᱜᱮ ᱟᱪᱪᱷᱟ ᱦᱮᱸ ᱦᱮᱸ ᱟᱪᱪᱷᱟ ᱦᱳᱭ ᱯᱟᱪᱷᱮ ᱤᱭᱟᱹ ᱫᱩ ᱱᱚᱢᱵᱚᱨᱠᱚᱵᱤᱱ ᱫᱩ ᱱᱚᱢᱵᱚᱨᱟᱵᱤᱱ ᱯᱟᱪᱮᱫ ᱚᱱᱮ ᱤᱭᱟᱹ ᱢᱟᱨᱮᱱᱟᱜ ᱚᱱᱮ ᱤᱭᱟᱹ ᱠᱷᱟᱹᱥᱤᱡᱤᱞ ᱠᱚᱨᱮ ᱚᱱᱮ ᱤᱭᱟᱹ ᱤᱭᱟᱹ ᱜᱚᱡ ᱵᱷᱤᱰᱤ ᱡᱤᱞᱠᱚᱵᱤᱱ ᱢᱮᱥᱟᱭᱟ ᱦᱮᱸ ᱦᱮᱸ ᱟᱪᱪᱷᱟ ᱟᱪᱪᱷᱟ ᱚᱻ ᱦᱮᱸ ᱢᱟᱲᱟᱝ ᱵᱟᱠᱷᱟᱱ ᱢᱤᱫᱴᱷᱮᱱ ᱢᱤᱫᱴᱷᱮᱱᱞᱤᱧ ᱡᱤᱞ ᱞᱤᱧ ᱟᱹᱜᱩᱭᱮᱫ ᱛᱟᱦᱮᱱ ᱮᱱᱠᱷᱟᱱ ᱮᱠᱫᱚᱢ ᱚᱲᱟᱜᱛᱮᱞᱤᱧ ᱟᱹᱜᱩᱭᱟ ᱮᱠᱫᱚᱢ ᱫᱚᱢᱮ ᱮᱠᱫᱚᱢ ᱞᱮᱠᱟᱜᱮ ᱵᱩᱡᱷᱟᱹᱜᱼᱟ ᱚᱱᱟᱞᱤᱧ ᱢᱮᱱᱟ ᱠᱟᱹᱥᱤ ᱡᱤᱞ ᱠᱟᱱᱟ ᱟᱨ ᱪᱤᱠᱟᱹᱛᱮ ᱱᱚᱝᱠᱟ ᱵᱩᱡᱷᱟᱹᱜ ᱠᱟᱱᱟ ᱦᱳᱭ ᱦᱳᱭ ᱦᱮᱸ ᱢᱟᱱᱮ ᱦᱳᱭ ᱯᱩᱭᱥᱟᱹ ᱡᱚᱦᱚᱱ ᱦᱟᱛᱟᱣᱮᱫᱟᱢ ᱟᱨ ᱦᱟᱸᱰᱮ ᱠᱟᱥᱴᱚᱢᱟᱨᱠᱚ ᱫᱷᱳᱠᱟ ᱞᱮᱠᱟᱢ ᱮᱢᱟᱭ ᱠᱟᱱᱟ ᱦᱳᱭ ᱦᱳᱭ ᱦᱳᱭ ᱦᱳᱭ ᱦᱳᱭ ᱦᱳᱭ ᱢᱤᱫᱴᱮᱱ ᱯᱟᱹᱛᱭᱟᱹᱣᱜᱮ ᱢᱤᱫᱴᱟᱱ ᱟᱹᱰᱤ ᱢᱟᱨᱟᱝ ᱦᱳᱭ ᱯᱟᱹᱛᱭᱟᱹᱣᱜᱮ ᱟᱹᱰᱤ ᱢᱟᱨᱟᱝ ᱡᱤᱱᱤᱥ ᱠᱟᱱᱟ ᱟᱪᱪᱷᱟ ᱦᱳᱭ ᱴᱷᱤᱠᱟᱠᱚ ᱮᱱᱠᱷᱟᱱᱫᱚ ᱪᱟᱞᱟᱜ ᱟᱞᱤᱧ ᱱᱟᱦᱟᱜ ᱦᱮᱸ ᱜᱟᱯᱟ ᱥᱮᱛᱟᱜ ᱥᱮᱫᱞᱤᱧ ᱪᱟᱞᱟᱜᱼᱟ ᱢᱤᱫ ᱠᱤᱞᱳ ᱱᱟᱦᱟᱜᱞᱤᱧ ᱦᱟᱛᱟᱣᱟ ᱢᱤᱫ ᱠᱤᱞᱳ ᱱᱟᱦᱟᱜ ᱠᱟᱹᱥᱤ ᱡᱤᱞ ᱞᱤᱧ ᱦᱟᱛᱟᱣᱟ ᱦᱮᱸ ᱦᱮᱸ ᱴᱷᱤᱠᱟ ᱜᱚᱢᱠᱮ ᱦᱮᱸ ᱴᱷᱤᱠᱟ ᱢᱟ ᱡᱚᱦᱟᱨ